ᱤᱧ ᱫᱟᱬᱟᱱ ᱪᱟᱞᱟᱜ ᱞᱟᱜᱤᱫ ᱛᱮ ᱟᱭᱢᱟ ᱫᱤᱱ ᱠᱷᱚᱡ ᱤᱧ ᱱᱮᱰᱟᱣ ᱟᱠᱟᱫ ᱛᱟᱦᱮᱸᱫᱼᱟ ᱡᱮ ᱢᱤᱫᱴᱮᱡ ᱵᱟᱯᱞᱟ ᱚᱲᱟᱜ ᱤᱧ ᱪᱟᱞᱟᱜᱼᱟ ᱢᱮᱱᱠᱷᱟᱱ ᱵᱟᱯᱞᱟ ᱚᱲᱟᱜ ᱪᱟᱞᱟᱜ ᱞᱟᱦᱟᱨᱮ ᱢᱤᱫᱴᱮᱡ ᱟᱹᱰᱤ ᱢᱤᱫᱴᱮᱡ ᱱᱚᱣᱟ ᱢᱟᱱᱮ ᱮᱠᱥᱤᱰᱮᱱᱴ ᱞᱮᱠᱟᱜᱮ ᱦᱩᱭᱱᱟ ᱵᱤᱥᱮᱥ ᱠᱚᱨᱮ ᱫᱚ ᱤᱧ ᱜᱚᱜᱚ ᱟ ᱰᱤ ᱨᱩᱣᱟᱹ ᱦᱟ ᱥᱩ ᱨᱮ ᱯᱟᱲᱟᱣ ᱮᱱᱟ ᱟᱨ ᱢᱟᱱᱮ ᱦᱚᱴᱟᱛ ᱠᱚᱨᱮ ᱨᱩᱣᱟᱹ ᱧᱟᱢ ᱠᱮᱫᱮᱭᱟ ᱛᱚ ᱱᱚᱝᱠᱟᱧ ᱱᱮᱰᱟᱣ ᱟᱠᱟᱫᱼᱟ ᱡᱮ ᱤᱧ ᱢᱟ ᱚᱱᱛᱮ ᱪᱟᱞᱟᱜ ᱞᱟᱹᱜᱤᱫ ᱢᱚᱱᱮ ᱡᱚᱝ ᱠᱟᱱ ᱟᱨ ᱤᱧ ᱜᱚᱜᱚ ᱢᱟᱭ ᱨᱩᱣᱟᱜ ᱠᱟᱱ ᱢᱮᱱᱠᱷᱟᱱ ᱚᱱᱟ ᱨᱩᱣᱟᱹ ᱦᱟᱹᱥᱩ ᱫᱚ ᱵᱟᱹᱧ ᱵᱟᱛᱟᱣ ᱞᱮᱫᱟ ᱥᱮ ᱵᱟᱹᱧ ᱢᱟᱱᱛᱟᱣ ᱞᱮᱱᱟ ᱤᱧ ᱜᱚᱜᱚ ᱟᱰᱤ ᱛᱟᱲᱟᱛᱟᱲᱤ ᱰᱟᱠᱛᱚᱨ ᱴᱷᱮᱡ ᱤᱧ ᱤᱫᱤ ᱠᱮᱫᱮᱭᱟ ᱟᱨ ᱪᱤᱠᱤᱥᱥᱟ ᱚᱪᱚ ᱠᱮᱫᱮᱭᱟᱹᱧ ᱨᱟᱱ ᱠᱚᱧ ᱟ ᱜᱩ ᱟᱫᱮᱭᱟ ᱟᱨ ᱤᱧ ᱡᱚᱛᱚᱧ ᱵᱮᱵᱚᱥᱛᱟ ᱠᱮᱫᱟ

ᱥᱮᱱ ᱠᱟᱛᱮᱫ ᱚᱸᱰᱮ ᱵᱚᱞᱮ ᱢᱤᱫᱴᱮᱡ ᱡᱚᱛᱚ ᱦᱚᱲ ᱥᱟᱶ ᱤᱧ ᱦᱮᱞ ᱢᱮᱞ ᱮᱱᱟ ᱥᱮᱧ ᱨᱟᱹᱥᱠᱟᱹᱣ ᱮᱱᱟ ᱱᱚᱝᱠᱟ ᱜᱮ ᱵᱚᱞᱮ ᱢᱤᱫᱴᱮᱱ ᱤᱧ ᱜᱚᱴᱟ ᱡᱚᱝ ᱠᱟᱱ ᱛᱟᱦᱮᱸᱫᱼᱟ ᱱᱤᱭᱟᱹᱜᱮ ᱵᱚᱞᱮᱧ ᱢᱮᱱ ᱚᱪᱚᱭᱮᱫᱟ